ᱟᱞᱮ ᱥᱮᱡ ᱫᱚ ᱫᱟᱨᱮ ᱞᱮ ᱨᱚᱦᱚᱭ ᱠᱷᱟᱡ ᱫᱚ ᱠᱷᱟᱱᱴᱟᱲ ᱫᱟᱨᱮ ᱩᱞ ᱫᱟᱨᱮ ᱠᱚ ᱟᱞᱮ ᱫᱚ ᱡᱚᱛᱚ ᱦᱟᱥᱟ ᱨᱮᱜᱮ ᱦᱩᱭᱩᱜᱼᱟ ᱵᱚᱞᱮ ᱟᱫᱚ ᱨᱚᱦᱚᱭ ᱞᱮᱠᱟᱛᱮ ᱤᱭᱟᱹ ᱨᱚᱥ ᱤᱭᱟᱹ ᱜᱩᱨᱤᱡ ᱥᱟᱶ ᱛᱮᱞᱮ ᱞᱟᱜᱟᱣᱟ ᱜᱩᱨᱤᱡ ᱥᱟᱨ ᱞᱟᱜᱟᱣ ᱠᱟᱛᱮ ᱞᱮ ᱨᱚᱦᱚᱭᱟ ᱛᱟᱭᱱᱚᱢ ᱛᱮ ᱵᱟᱡᱟᱨ ᱠᱷᱚᱡ ᱫᱚᱥ ᱪᱷᱟᱵᱤᱥ ᱞᱮ ᱟᱜᱩᱭᱟ ᱚᱱᱟ ᱞᱮ ᱮᱨ ᱠᱟᱛᱮ ᱞᱮ ᱯᱩᱣᱟᱜᱼᱟ ᱯᱩ ᱠᱟᱛᱮ ᱞᱮ ᱫᱟᱜ ᱠᱚᱞᱮ ᱫᱟᱜ ᱠᱚᱞᱮ ᱮᱢᱟᱜᱼᱟ ᱟᱫᱚ ᱚᱱᱟᱫᱚ ᱫᱟᱨᱮ ᱫᱚ ᱟᱹᱰᱤ ᱢᱚᱡᱽ ᱛᱮ ᱦᱩᱭᱩᱜᱼᱟ